ᱤᱧ ᱠᱩᱥᱤᱭᱟᱜ ᱵᱟᱭᱤᱠ ᱠᱚᱫᱚ ᱥᱠᱩᱴᱤ ᱤᱧ ᱫᱚ ᱚᱱᱟᱴᱟᱜ ᱨᱮ ᱢᱟᱞᱤᱠ ᱫᱚ ᱵᱟᱝ ᱠᱟᱹᱱᱟᱹᱧ ᱟᱨ ᱤᱧᱟᱹᱜ ᱠᱩᱠᱢᱩ ᱡᱮ ᱡᱟᱦᱟᱸ ᱛᱤᱥ ᱵᱟᱭᱤᱠ ᱦᱳᱭᱳᱜ ᱢᱟ ᱟᱨ ᱤᱧ ᱠᱩᱥᱤ ᱞᱮᱠᱟᱱ ᱪᱟᱞᱟᱣ